ᱦᱮᱞᱳ ᱦᱮᱸ ᱟᱢ ᱰᱟᱠᱛᱟᱨᱮᱢ ᱞᱟᱹᱭᱮᱫᱟ ᱢᱮᱱᱫᱤᱧ ᱡᱮ ᱤᱧ ᱵᱟᱨᱯᱮ ᱫᱤᱱ ᱫᱷᱚᱨᱮᱧ ᱠᱷᱩᱜ ᱫᱟ ᱟᱫᱚ ᱢᱟᱱᱮ ᱰᱟᱠᱛᱟᱨ ᱴᱷᱮᱡ ᱤᱧ ᱪᱟᱞᱟᱜᱼᱟ ᱚᱠᱟ ᱠᱚ ᱢᱟᱱᱮ ᱚᱠᱟᱴᱟᱜ ᱦᱟᱸᱥᱯᱟᱛᱟᱞ ᱨᱤᱧ ᱫᱮᱠᱷᱟᱜᱼᱟ ᱥᱮ ᱚᱠᱟᱴᱷᱮᱱᱤᱧ ᱪᱟᱞᱟᱣ ᱞᱮᱱᱠᱷᱟᱱ ᱵᱷᱟᱞᱤ ᱦᱩᱭᱩᱜᱼᱟ ᱦᱮᱸ ᱦᱮᱸ ᱦᱩᱸ ᱦᱩᱸ ᱩᱸ ᱦᱩᱸ ᱦᱩᱸ ᱦᱩᱸ ᱚᱱᱟᱜᱤᱧ ᱞᱟᱹᱭᱮᱫ ᱛᱟᱦᱮᱸᱱᱟ ᱦᱩᱭ ᱱᱟᱛᱚ ᱵᱟᱨᱯᱮ ᱫᱤᱱ ᱟᱫᱚ ᱵᱚᱛᱚᱨ ᱧᱚᱜ ᱜᱤᱧ ᱵᱩᱡᱷᱟᱹᱣᱫᱟ ᱡᱮ ᱡᱟᱦᱟᱸᱱᱟᱜ ᱨᱳᱜᱽ ᱦᱩᱭᱩᱜ ᱠᱟᱱ ᱛᱤᱧᱟᱹ ᱥᱮ ᱪᱮᱫ ᱚ ᱚ ᱦᱩᱸ ᱦᱩᱸ ᱦᱩᱸ ᱴᱷᱤᱠ ᱜᱮᱭᱟ ᱛᱟᱞᱦᱮ ᱩᱱᱠᱩ ᱜᱤᱧ ᱞᱟᱹᱭ ᱞᱟᱦᱟᱟᱣᱟᱠᱚᱣᱟ ᱩᱱᱠᱩ ᱪᱮᱫ ᱠᱚ ᱢᱤᱛᱟᱹᱧᱟ ᱛᱟᱨᱯᱚᱨᱮ ᱰᱟᱠᱛᱟᱨ ᱴᱷᱮᱡ ᱫᱩᱧ ᱫᱮᱠᱷᱟᱜᱼᱟ ᱦᱮᱸ